ᱦᱮᱞᱳ ᱟᱢᱠᱤ ᱨᱟᱡᱱᱤᱛᱤ ᱵᱤᱫ ᱞᱟᱹᱭ ᱮᱫᱟ ᱦᱳᱭ ᱢᱟᱱᱮ ᱦᱳᱭ ᱤᱧ ᱟᱨᱠᱤ ᱟᱯᱮᱭᱟᱜ ᱠᱟᱢ ᱠᱟᱹᱢᱤ ᱱᱤᱭᱮ ᱟᱨᱠᱤ ᱠᱟᱹᱴᱤᱡ ᱵᱟᱲᱟᱭ ᱥᱟᱱᱟᱧ ᱠᱟᱱᱟ ᱪᱮᱫᱞᱮᱠᱟᱯᱮ ᱠᱟᱹᱢᱤᱭᱮᱫᱟ ᱦᱩᱸ ᱤᱧ ᱫᱚ ᱱᱚᱜᱼᱚᱭ ᱫᱟᱨᱮ ᱠᱚᱞᱮ ᱨᱚᱦᱚᱭ ᱵᱟᱲᱟ ᱦᱚᱪᱚᱭᱮᱫᱟ ᱟᱨᱠᱤ ᱡᱟᱦᱟᱸ ᱠᱚᱨᱮ ᱟᱨᱠᱤ ᱵᱤᱨ ᱠᱚᱨᱮ ᱵᱟᱠᱚ ᱤᱭᱟᱹ ᱦᱚᱪᱚᱭᱮᱫᱟ ᱢᱟᱜ ᱦᱚᱪᱚᱭᱮᱫᱟ ᱤᱭᱟᱹ ᱦᱚᱪᱚᱭᱮᱫᱟ ᱚᱱᱟᱠᱚᱨᱮ ᱨᱚᱦᱚᱭ ᱫᱟᱞᱮ ᱟᱨ ᱛᱟᱨᱯᱚᱨᱮ ᱟᱨᱦᱚᱸ ᱱᱚᱨᱫᱚᱢᱟ ᱤᱭᱟᱹ ᱯᱷᱟᱨᱪᱟ ᱦᱚᱪᱚᱭᱮᱫᱟᱞᱮ ᱡᱟᱦᱟᱸᱛᱤᱱᱟᱹᱜ ᱤᱭᱟᱹ ᱠᱚ ᱦᱩᱭᱩᱜ ᱠᱟᱱᱟ ᱟᱨᱠᱤ

ᱟᱞᱮ ᱦᱚᱸᱞᱮ ᱨᱤᱠᱟᱹᱭᱮᱫᱟ ᱟᱨᱠᱤ ᱡᱟᱛᱮ ᱤᱭᱟᱹ ᱵᱟᱝ ᱦᱩᱭᱩᱜ ᱢᱟ ᱟᱨᱠᱤ ᱡᱤᱵᱽᱼᱡᱤᱭᱟᱹᱞᱤ ᱠᱚ ᱜᱩᱡᱩᱜ ᱠᱟᱱᱟ ᱛᱚ ᱫᱟᱨᱮ ᱯᱟᱞᱦᱟ ᱠᱚ ᱠᱚᱢᱚᱜ ᱠᱟᱱᱟ ᱛᱚ ᱚᱱᱟ ᱠᱷᱟᱹᱛᱤᱨ ᱜᱮ ᱚᱱᱟ ᱫᱚ ᱦᱩᱭᱩᱜ ᱠᱟᱱᱟ ᱟᱨᱠᱤ ᱦᱚᱭ ᱫᱩᱥᱚᱱᱚᱜ ᱠᱟᱱᱟ

ᱩᱱᱝᱠᱩ ᱤᱭᱟᱹ ᱞᱟᱹᱜᱤᱫ ᱨᱤᱠᱟᱹ ᱫᱚᱞᱮ ᱨᱤᱠᱟᱹᱭᱮᱫᱟ ᱟᱨᱠᱤ ᱩᱱᱠᱩ ᱡᱟᱦᱟᱸᱭ ᱪᱮᱫ ᱤᱧ ᱢᱮᱛᱟᱭᱟᱱᱟ ᱟᱯᱮ ᱪᱮᱫ ᱠᱚ ᱠᱟᱹᱢᱤ ᱦᱚᱨᱟ ᱯᱮ ᱥᱟᱫ ᱮᱫᱟ ᱟᱨᱠᱤ ᱡᱟᱦᱟᱸᱭ ᱤᱭᱟᱹ ᱠᱚ ᱦᱩᱭᱩᱜ ᱠᱟᱱᱟ

ᱦᱮᱸ ᱵᱷᱟᱹᱜᱤ ᱜᱮᱯᱮ ᱠᱟᱹᱢᱤᱭᱮᱫᱟ ᱱᱟᱯᱟᱭ ᱜᱮᱯᱮ ᱤᱭᱟᱹᱭᱮᱫᱟ ᱟᱨᱠᱤ ᱤᱭᱟᱹ ᱫᱚ ᱱᱚᱝᱠᱟ ᱜᱮ ᱠᱟᱹᱢᱤ ᱤᱫᱤᱭ ᱛᱟᱵᱚᱱ ᱯᱮ ᱛᱟᱦᱚᱞᱮ ᱦᱮᱸ ᱦᱮᱸ ᱤᱧ ᱫᱚ ᱦᱮᱸ ᱤᱧ ᱫᱚ ᱱᱟᱯᱟᱭ ᱜᱮ ᱢᱤᱱᱟᱹᱧᱟ ᱠᱟᱹᱢᱤᱦᱚᱨᱟ ᱫᱚ ᱵᱷᱟᱹᱜᱤ ᱜᱮ ᱪᱟᱞᱟᱜ ᱠᱟᱱᱟ ᱛᱚ ᱵᱷᱟᱹᱜᱤ ᱜᱮ ᱦᱮᱸ ᱴᱷᱤᱠᱜᱮᱭᱟ